ᱵᱷᱟᱨᱚᱛ ᱨᱮᱱ ᱡᱟᱦᱟᱸ ᱢᱚᱞ ᱫᱷᱚᱨᱚᱢᱟᱱ ᱴᱷᱟᱶ ᱧᱮᱞ ᱠᱟᱹᱫᱟᱹᱧ ᱡᱟᱦᱟᱸᱞᱮᱠᱟ ᱞᱩᱜᱩᱼᱵᱩᱨᱩ ᱞᱩᱜᱩᱼᱵᱩᱨᱩ ᱨᱮ ᱫᱚᱢᱮ ᱦᱚᱲ ᱠᱚ ᱵᱷᱤᱲᱚᱜᱼᱟ ᱟᱨ ᱟᱹᱰᱤ ᱨᱟᱹᱥᱠᱟᱹᱜᱮ ᱵᱩᱡᱷᱟᱹᱜᱼᱟ ᱡᱮᱛᱮ ᱦᱚᱲ ᱟᱹᱰᱤ ᱨᱟᱹᱥᱠᱟᱹᱜᱮ ᱵᱚᱸᱜᱟᱼᱵᱩᱨᱩ ᱠᱚ ᱪᱟᱞᱟᱜᱼᱟ ᱟᱨ ᱪᱮᱛᱟᱱᱛᱮ ᱨᱟᱠᱟᱵ ᱦᱩᱭᱩᱜᱼᱟ ᱟᱹᱰᱤ ᱥᱟᱺᱜᱤᱧ ᱜᱮᱭᱟ ᱦᱚᱨ ᱡᱟᱦᱟᱸᱞᱮᱠᱟ ᱠᱤ ᱥᱳᱞᱳ ᱠᱤᱞᱳᱢᱤᱴᱟᱨ ᱜᱟᱱ ᱦᱩᱭᱩᱜᱼᱟ ᱟᱨ ᱤᱧᱦᱚᱧ ᱪᱟᱞᱟᱣ ᱟᱠᱟᱱᱟ ᱡᱚᱛᱚ ᱦᱚᱲ ᱜᱮ ᱟᱹᱰᱤ ᱱᱟᱯᱟᱭ ᱜᱟᱰᱟ ᱞᱮᱠᱟ ᱥᱤᱛᱟᱹ ᱱᱟᱞᱟ ᱢᱮᱱᱟᱜᱼᱟ ᱚᱸᱰᱮᱞᱮ ᱨᱮᱭᱟᱲ ᱮᱱᱟ ᱟᱨ ᱪᱮᱛᱟᱱ ᱵᱚᱸᱜᱟ ᱥᱛᱷᱟᱱ ᱛᱮᱞᱮ ᱫᱮᱡ ᱮᱱᱟ ᱟᱨ ᱫᱚᱢᱮᱜᱮ ᱵᱷᱤᱲ ᱠᱚ ᱛᱟᱦᱮᱸ ᱞᱮᱱᱟ ᱚᱸᱰᱮ ᱫᱚ ᱟᱨ ᱟᱹᱰᱤ ᱥᱟᱸᱜᱮ ᱦᱚᱲ ᱠᱚᱠᱚ ᱪᱟᱞᱟᱣ ᱞᱮᱱᱟ ᱟᱨ ᱦᱮᱢᱟᱞ ᱥᱚᱨᱮᱱ ᱦᱚᱸ ᱪᱟᱞᱟᱣ ᱞᱮᱱᱟᱭ ᱛᱟᱦᱮᱱ ᱟᱞᱮ ᱡᱚᱵ ᱪᱟᱞᱟᱣ ᱞᱮᱱᱟᱞᱮ ᱛᱟᱦᱮᱱ